ᱵᱷᱟᱨᱚᱛ ᱨᱮᱭᱟᱜ ᱯᱷᱮᱥᱚᱱ ᱫᱚ ᱟᱹᱰᱤ ᱟᱸᱴᱤᱧ ᱠᱩᱥᱤᱭᱟᱜᱼᱟ ᱪᱮᱫᱟᱜ ᱡᱮ ᱟᱞᱮ ᱱᱚᱸᱰᱮ ᱫᱤᱥᱚᱢ ᱨᱮ ᱵᱟᱵᱟ ᱦᱚᱲ ᱥᱮ ᱜᱚᱜᱚ ᱦᱚᱲ ᱠᱟᱴᱤᱡ ᱜᱤᱫᱽᱨᱟᱹ ᱞᱟᱹᱜᱤᱫ ᱦᱚᱸ ᱦᱚᱨᱚᱜ ᱵᱟᱸᱫᱮ ᱥᱮ ᱥᱟᱡᱜᱳᱡᱽ ᱟᱹᱰᱤ ᱪᱮᱦᱨᱟ ᱪᱮᱦᱨᱟ ᱢᱮᱱᱟᱜᱼᱟ ᱢᱮᱱᱠᱷᱟᱱ ᱮᱠᱷᱚ ᱱᱤᱛᱳᱜ ᱫᱤᱥᱚᱢ ᱨᱮ ᱵᱟᱨᱦᱮ ᱨᱮᱭᱟᱜ ᱯᱷᱮᱥᱚᱱ ᱠᱚ ᱟᱹᱜᱩᱭᱮᱫᱟ ᱟᱨ ᱚᱱᱟ ᱯᱷᱮᱥᱚᱱ ᱞᱮᱠᱟᱜᱮ ᱫᱤᱥᱚᱢ ᱨᱮ ᱡᱚᱛᱚ ᱠᱚ ᱪᱟᱞᱟᱜ ᱠᱟᱱᱟ ᱥᱮ ᱚᱱᱠᱟᱱᱟᱜ ᱥᱟᱡᱽ ᱜᱳᱡᱽ ᱦᱚᱨᱚᱜ ᱵᱟᱸᱫᱮ ᱡᱷᱚᱛᱚ ᱜᱮ ᱫᱳᱠᱟᱱ ᱨᱮ ᱚᱱᱠᱟᱱᱟᱜ ᱜᱮ ᱧᱟᱢᱚᱜ ᱠᱟᱱᱟ ᱡᱮᱴᱟ ᱫᱚ ᱵᱟᱝ ᱢᱟᱱᱟᱱ ᱥᱳᱭ ᱢᱚᱸᱡᱽ ᱵᱟᱝ ᱧᱮᱧᱮᱞ ᱠᱟᱱᱟ ᱜᱤᱫᱽᱨᱟᱹ ᱠᱚ ᱱᱮᱛᱟᱨ ᱮᱢᱚᱱ ᱯᱷᱮᱥᱚᱱ ᱨᱮᱱᱟᱜ ᱠᱤᱪᱨᱤᱡ ᱠᱚ ᱵᱟᱸᱫᱮᱭᱮᱫᱟ ᱦᱚᱨᱚᱜ ᱮᱫᱟ ᱠᱚ ᱢᱚᱸᱡᱽ ᱦᱮᱸ ᱵᱟᱝ ᱧᱮᱧᱮᱞ ᱠᱟᱱᱟ ᱞᱟᱡᱟᱣ ᱯᱟᱲᱟ ᱦᱚᱸ ᱟᱹᱭᱠᱟᱹᱜᱼᱟ ᱟᱫᱚ ᱚᱱᱟᱜᱮ ᱟᱹᱰᱤ ᱵᱟᱢᱟᱱᱟᱱ ᱜᱮ ᱟᱨ ᱵᱟᱨᱦᱮ ᱨᱮᱱᱟᱜ ᱯᱷᱮᱥᱚᱱ ᱫᱚ ᱥᱟᱹᱨᱤ ᱜᱮ ᱢᱚᱸᱡᱽ ᱵᱟᱹᱧ ᱟᱹᱭᱠᱟᱹᱣᱟ ᱤᱧ ᱫᱚ ᱵᱷᱟᱨᱚᱛ ᱨᱮᱭᱟᱜ ᱠᱤᱪᱨᱤ ᱜᱤᱧ ᱠᱩᱥᱤᱭᱟᱜᱼᱟ ᱪᱮᱫᱟᱜ ᱡᱮ ᱱᱚᱸᱰᱮ ᱜᱮᱠᱚ ᱛᱮᱧᱮᱫᱟ ᱠᱤᱪᱨᱤᱡ ᱠᱚ ᱟᱨ ᱯᱳᱭᱞᱳ ᱠᱷᱚᱱ ᱜᱮ ᱟᱞᱮ ᱫᱚ ᱱᱚᱶᱟ ᱫᱤᱥᱚᱢ ᱨᱮᱱᱟᱜ ᱠᱤᱪᱨᱤᱡ ᱦᱚᱨᱚᱜ ᱠᱟᱛᱮ ᱜᱮ ᱦᱮᱣᱟ ᱢᱮᱱᱟᱜ ᱞᱮᱭᱟ ᱢᱮᱱᱠᱷᱟᱱ ᱢᱮᱱᱠᱷᱟᱱ ᱥᱚᱢᱚᱭ ᱥᱚᱢᱚᱭ ᱨᱮ ᱵᱟᱨᱦᱮ ᱛᱮ ᱡᱚᱠᱷᱚᱱ ᱫᱟᱲᱟᱱ ᱞᱮ ᱪᱟᱞᱟᱜᱼᱟ ᱛᱚᱠᱷᱚᱱ ᱪᱩᱲᱤᱫᱟᱨ ᱯᱮᱱᱴ ᱥᱮᱨᱴ ᱦᱚᱸ ᱞᱮ ᱵᱮᱵᱚᱦᱟᱨ ᱜᱮᱭᱟ